ᱛᱤᱦᱤᱱᱤᱧ ᱞᱟᱹᱭᱟᱵᱚᱱ ᱠᱟᱱᱟ ᱡᱮ ᱤᱧ ᱯᱟᱹᱴᱭᱟᱹ ᱵᱮᱱᱟᱣᱤᱧ ᱵᱟᱲᱟᱭᱟ ᱟᱨ ᱵᱟᱲᱟᱭᱟᱹᱧ ᱢᱮᱱᱛᱮ ᱫᱚ ᱥᱮᱬᱟᱣ ᱠᱟᱹᱫᱟᱹᱧ

ᱯᱟᱹᱴᱭᱟᱹᱣ ᱵᱮᱱᱟᱣ ᱫᱚ ᱦᱩᱭᱩᱜ ᱠᱟᱱᱟ ᱟᱹᱰᱤ ᱠᱚᱴᱷᱤᱱ ᱜᱮᱭᱟ ᱪᱮᱫᱟᱜ ᱥᱮ ᱵᱤᱨ ᱠᱷᱚᱱᱟᱜ ᱠᱤᱛᱟᱹ ᱥᱟᱠᱟᱢ ᱜᱮᱫ ᱟᱹᱫᱜᱩ ᱠᱟᱛᱮ ᱯᱮ ᱫᱤᱱ ᱯᱩᱱ ᱫᱤᱱ ᱠᱚ ᱛᱟᱥᱮᱭᱟ ᱛᱟᱥᱮ ᱠᱟᱛᱮᱫ ᱢᱤᱫᱴᱮᱱ ᱢᱤᱫᱴᱮᱱ ᱠᱚ ᱪᱟᱜᱟᱫᱟ ᱪᱟᱜᱟᱫ ᱠᱟᱛᱮᱫ ᱠᱚ ᱪᱤᱨᱟᱹᱭᱟ ᱪᱤᱨᱟᱹ ᱠᱟᱛᱮᱫ ᱠᱚ ᱢᱤᱫᱴᱮᱱ ᱢᱤᱫᱴᱮᱱ ᱠᱚ ᱜᱟᱞᱟᱝᱼᱟ ᱟᱨ ᱫᱚ ᱚᱱᱟ ᱜᱟᱞᱟᱝ ᱠᱟᱛᱮᱫ

ᱟᱴᱴᱤ ᱛᱮᱠᱚ ᱮᱦᱚᱵᱟ ᱚᱠᱟᱫᱚ ᱫᱚᱥᱴᱤ ᱛᱮᱦᱚᱸᱠᱚ ᱮᱦᱚᱵᱟ ᱚᱱᱟ ᱦᱩᱭᱩᱜᱼᱟ ᱚᱱᱟ ᱢᱤᱫᱴᱮᱱ ᱢᱤᱫᱴᱮᱱ ᱫᱚᱥ ᱢᱟᱱᱮ ᱫᱚᱥᱴᱤ ᱥᱟᱠᱟᱢ ᱠᱚ ᱮᱦᱚᱵᱟ ᱟᱨ ᱚᱱᱟ ᱟᱵᱟᱨ ᱢᱤᱫᱴᱮᱱ ᱢᱤᱫᱴᱮᱱ ᱠᱚ ᱨᱩᱜ ᱨᱚᱜ ᱢᱤᱫᱴᱷᱮᱱᱟ ᱨᱚᱜ ᱢᱤᱫᱴᱷᱮᱱ ᱠᱟᱛᱮ ᱟᱵᱟᱨ ᱚᱱᱟ ᱨᱚᱜ ᱢᱤᱫᱴᱷᱮᱱ ᱠᱟᱛᱮ ᱟᱵᱟᱨ ᱢᱟᱱᱮ ᱫᱷᱟᱨᱮ ᱛᱮ ᱟᱨᱠᱤ ᱚᱱᱟ ᱠᱚ ᱨᱚᱜᱟ ᱨᱚᱜ ᱠᱟᱛᱮ ᱚᱱᱟ ᱫᱚ ᱢᱟᱱᱮ ᱦᱩᱭ ᱯᱩᱨᱟᱹᱜᱼᱟ ᱯᱩᱨᱟᱣ ᱯᱩᱨᱟᱣᱟᱠᱚ ᱟᱨᱠᱤ ᱚᱱᱟᱫᱚ ᱪᱮᱫ ᱠᱚᱠᱚ ᱢᱮᱱᱟᱠᱚ ᱟᱨᱠᱤ ᱯᱟᱹᱴᱭᱟᱹ ᱵᱚᱦᱚᱜ ᱟᱨ ᱵᱮᱱᱟᱣ ᱞᱮᱠᱟᱫᱚ ᱛᱷᱚᱲᱟᱧ ᱵᱟᱰᱟᱭᱟ ᱡᱚᱱᱚᱜ ᱵᱮᱱᱟᱣ ᱡᱚᱱᱚᱜ ᱵᱮᱱᱟᱣ ᱫᱚ ᱦᱩᱭᱩᱜ ᱠᱟᱱᱟ ᱥᱤᱨᱟᱹᱢ ᱢᱤᱫᱴᱮᱱ ᱠᱟᱛᱮ ᱠᱚ ᱪᱟᱜᱟᱫ ᱟᱹᱜᱩᱭᱟ ᱪᱟᱜᱟᱫ ᱟᱹᱜᱩ ᱠᱟᱛᱮ ᱚᱱᱟ ᱦᱚᱸ ᱥᱤᱛᱩᱝ ᱨᱮᱠᱚ ᱛᱟᱥᱮᱭᱟ ᱵᱟᱨᱯᱮ ᱫᱤᱱ ᱛᱟᱨᱯᱚᱨᱮ ᱛᱟᱥᱮ ᱨᱚᱦᱚᱲ ᱠᱟᱛᱮ ᱚᱱᱟᱦᱚᱸ ᱟᱵᱟᱨ ᱫᱟᱜ ᱨᱮᱠᱚ ᱟᱫᱷᱟ ᱜᱷᱚᱱᱴᱟ ᱞᱮᱠᱟ ᱫᱟᱜ ᱨᱮᱠᱚ ᱪᱟᱰᱳᱭᱟ ᱪᱟᱰᱳ ᱠᱟᱛᱮ ᱚᱱᱟ ᱨᱟᱠᱟᱵ ᱦᱟᱭᱮᱫ ᱠᱟᱛᱮ ᱫᱟᱜ ᱦᱟᱣᱮᱫ ᱠᱟᱛᱮ ᱟᱵᱟᱨ